ᱦᱮᱸ ᱤᱧᱤᱧ ᱢᱚᱱᱮᱭ ᱛᱟᱦᱮᱱ ᱜᱮᱭᱟ ᱟᱵᱚ ᱡᱮᱢᱚᱱ ᱥᱠᱩᱞ ᱯᱟᱲᱦᱟᱜ ᱪᱮᱫ ᱠᱷᱟᱹᱛᱤᱨ ᱵᱚᱱ ᱪᱟᱞᱟᱜ ᱛᱟᱦᱮᱱᱟ ᱚᱱᱠᱟᱜᱮ ᱥᱤᱞᱟᱹᱭ ᱪᱮᱫ ᱠᱚ ᱠᱷᱟᱹᱛᱤᱨ ᱛᱮᱦᱚᱸᱥᱤᱞᱟᱹᱭ ᱥᱮᱱᱴᱟᱨ ᱨᱮ ᱵᱷᱚᱨᱛᱤ ᱦᱩᱭᱩᱜ ᱛᱟᱦᱮᱱ ᱜᱮᱭᱟ ᱚᱸᱰᱮ ᱵᱚᱱ ᱵᱷᱚᱨᱛᱤᱜᱼᱟ ᱠᱟᱨᱚᱱ ᱟᱵᱚ ᱡᱟᱛᱮ ᱥᱤᱞᱟᱹᱭ ᱠᱚᱦᱚᱸ ᱢᱚᱸᱡᱽ ᱛᱮᱵᱚᱱ ᱪᱮᱫ ᱠᱷᱟᱞᱤ ᱥᱤᱠᱠᱷᱟ ᱫᱚ ᱵᱟᱝ ᱫᱚᱨᱠᱟᱨᱟ ᱥᱟᱶᱛᱮ ᱥᱤᱞᱟᱹᱭ ᱟᱨᱚ ᱟᱭᱢᱟ ᱠᱤᱪᱷᱩ ᱚᱱᱟ ᱥᱟᱶᱛᱮ ᱫᱚᱨᱠᱟᱨᱟ ᱚᱱᱟ ᱞᱟᱹᱜᱤᱫ ᱛᱮ ᱚᱸᱰᱮ ᱵᱷᱚᱨᱛᱤ ᱠᱟᱛᱮᱫ ᱚᱱᱟ ᱠᱚᱵᱚᱱ ᱪᱮᱫᱼᱟ ᱟᱨ ᱚᱱᱟ ᱥᱟᱶ ᱥᱟᱶ ᱛᱮ ᱟᱭᱢᱟ ᱠᱤᱪᱷᱩ ᱵᱚᱱ ᱪᱮᱫᱟ